ᱚᱱᱞᱟᱭᱤᱱ ᱡᱩᱫᱤ ᱵᱚᱱ ᱢᱮᱱᱟ ᱛᱟᱦᱚᱞᱮ ᱱᱤᱭᱟᱹ ᱡᱩᱜᱽ ᱨᱮ ᱚᱱᱞᱟᱭᱤᱱ ᱫᱚ ᱟᱹᱰᱤ ᱢᱟᱨᱟᱝ ᱯᱞᱟᱴ ᱯᱷᱨᱚᱢ ᱠᱟᱱᱟ ᱡᱟᱦᱟᱸᱞᱮᱠᱟ ᱡᱮ ᱫᱩᱲᱩᱵ ᱠᱟᱛᱮ ᱜᱮ ᱟᱵᱚ ᱡᱚᱛᱚ ᱡᱤᱱᱤᱥ ᱚᱱᱞᱟᱭᱤᱱ ᱛᱮᱵᱚᱱ ᱢᱟᱜᱟᱣ ᱫᱟᱲᱮᱭᱟᱜᱼᱟ ᱥᱮ ᱵᱚᱱ ᱟᱹᱜᱩ ᱫᱟᱲᱮᱭᱟᱜᱼᱟ ᱡᱟᱦᱟᱸᱞᱮᱠᱟ ᱡᱚᱢᱟᱜ ᱠᱷᱚᱱ ᱮᱦᱚᱵ ᱠᱟᱛᱮ ᱡᱚᱛᱚ ᱡᱤᱱᱤᱥ ᱡᱟᱦᱟᱸᱛᱤᱱᱟᱹᱜ ᱜᱮ ᱦᱚᱨᱚᱜ ᱵᱟᱸᱫᱮ ᱠᱷᱚᱱ ᱡᱟᱦᱟᱸ ᱛᱤᱱᱟᱹᱜ ᱜᱮ ᱵᱳᱭ ᱠᱷᱟᱛᱟ ᱠᱚᱞᱚᱢ ᱟᱠᱷᱨᱤᱧ ᱡᱟᱦᱟᱸ ᱛᱤᱱᱟᱹᱜ ᱜᱮᱵᱚᱱ ᱧᱮᱞᱟ ᱛᱚ ᱡᱚᱛᱚ ᱜᱮ ᱚᱱᱞᱟᱭᱤᱱ ᱛᱮ ᱧᱟᱯᱟᱢᱟ ᱯᱨᱚᱛᱷᱚᱢ ᱚᱱᱟ ᱮᱯᱥ ᱞᱳᱰ ᱫᱚᱨᱠᱟᱨᱟ ᱮᱯᱥ ᱞᱳᱰ ᱛᱟᱭᱱᱚᱢ ᱚᱱᱟ ᱮᱯᱥ ᱛᱮ ᱟᱵᱚ ᱵᱚᱱ ᱚᱰᱟᱨ ᱫᱟᱲᱮᱭᱟᱜᱼᱟ ᱡᱮ ᱟᱵᱚ ᱫᱚ ᱚᱠᱟ ᱡᱟᱭᱜᱟ ᱨᱮ ᱚᱠᱟ ᱴᱷᱟᱶ ᱨᱮ ᱢᱤᱫᱴᱟᱝ ᱮᱰᱨᱮᱥ ᱮᱢ ᱫᱚᱨᱠᱟᱨ ᱠᱟᱱᱟ ᱚᱱᱟ ᱮᱰᱨᱮᱥ ᱨᱮ ᱚᱱᱟ ᱡᱤᱱᱤᱥ ᱚᱞ ᱦᱩᱭᱩᱜᱼᱟ ᱚᱞ ᱠᱮ ᱚᱱᱟ ᱫᱚ ᱥᱟ ᱥᱟᱵᱢᱤᱴᱚᱜᱼᱟ ᱡᱮ ᱤᱧ ᱫᱚ ᱱᱚᱣᱟ ᱡᱤᱱᱤᱥ ᱱᱚᱣᱟ ᱡᱟᱭᱜᱟ ᱨᱮ ᱱᱚᱝᱠᱟᱱᱟᱜ ᱫᱚᱨᱠᱟᱨ ᱠᱟᱱᱟ ᱮᱭᱟᱨᱯᱚᱨ ᱚᱱᱟ ᱡᱟᱭᱜᱟ ᱨᱮ ᱦᱮᱱᱰᱥ ᱠᱮᱥ ᱥᱮ ᱚᱱᱞᱟᱭᱤᱱ ᱛᱮ ᱯᱚᱭᱥᱟ ᱯᱮᱢᱮᱱᱴ ᱫᱚᱨᱠᱟᱨᱟ ᱚᱱᱟ ᱦᱚᱸ ᱚᱱᱟ ᱡᱟᱭᱜᱟ ᱨᱮ ᱚᱞ ᱛᱟᱦᱮᱱᱟ ᱱᱚᱣᱟ ᱦᱚᱸ ᱚᱱᱞᱟᱭᱤᱱ ᱯᱞᱟᱴᱯᱷᱨᱚᱢ ᱛᱮ ᱟᱹᱰᱤ ᱢᱟᱨᱟᱝ ᱟᱹᱰᱤ ᱵᱷᱟᱹᱞᱤ ᱡᱤᱱᱤᱥ ᱱᱤᱭᱟᱹ ᱡᱩᱜᱽ ᱨᱮᱫᱚ ᱢᱤᱫᱴᱟᱝ ᱟᱹᱰᱤ ᱵᱷᱟᱹᱞᱤ ᱡᱤᱱᱤᱥ ᱢᱮᱱᱛᱮᱵᱚᱱ ᱢᱮᱱ ᱫᱟᱲᱮᱭᱟᱜᱼᱟ ᱚᱱᱞᱟᱭᱤᱱ ᱪᱷᱟᱲᱟ ᱫᱚ ᱪᱮᱫ ᱦᱚᱸ ᱵᱟᱝ ᱥᱩᱫᱩ ᱚᱱᱟ ᱮᱠᱟᱭ ᱫᱚ ᱵᱟᱝ ᱡᱩᱫᱤ ᱡᱮᱠᱳᱱᱳ ᱡᱤᱱᱤᱥ ᱱᱤᱛᱳᱜ ᱚᱯᱞᱟᱭᱤᱱ ᱛᱮᱫᱚ ᱠᱷᱩᱵ ᱠᱚᱢ ᱜᱮᱭᱟ ᱡᱟᱦᱟᱸᱞᱮᱠᱟ ᱯᱷᱨᱚᱢ ᱯᱷᱤᱞᱟᱯ ᱠᱚᱨᱮᱵᱚᱱ ᱢᱮᱱᱢᱟ ᱡᱮᱠᱚᱱᱳ ᱡᱮᱠᱚᱱᱳ ᱡᱤᱱᱤᱥ ᱜᱮ ᱚᱱᱞᱟᱭᱤᱱ ᱡᱩᱫᱤ ᱵᱚᱱ ᱧᱮᱞᱟ ᱥᱚᱯᱤᱝ ᱢᱚᱞ ᱥᱚᱯᱤᱝ ᱢᱚᱞ ᱦᱚᱸ ᱚᱱᱞᱟᱭᱤᱱ ᱡᱟᱦᱟᱸᱞᱮᱠᱟ ᱡᱮ ᱠᱚᱱᱳ ᱞᱩᱜᱽᱲᱤ ᱠᱚᱵᱚᱱ ᱠᱤᱨᱤᱧ ᱢᱟ ᱥᱮ ᱡᱟᱦᱟᱸᱱᱟᱜ ᱡᱤᱱᱤᱥ ᱜᱮᱵᱚᱱ ᱠᱤᱨᱤᱧ ᱟᱠᱷᱨᱤᱧ ᱢᱟ ᱥᱩᱫᱩ ᱚᱱᱞᱟᱭᱤᱱ ᱛᱮ ᱡᱟᱦᱟᱸᱱᱟᱜ ᱡᱤᱱᱤᱥ ᱜᱮ ᱤᱧ ᱡᱩᱫᱤ ᱚᱠᱷᱨᱤᱧᱟ ᱛᱟᱦᱚᱞᱮ ᱱᱚᱣᱟ ᱡᱤᱱᱤᱥ ᱱᱚᱰᱮᱧ ᱠᱤᱨᱤᱧ ᱠᱮᱫ ᱜᱮ ᱠᱤᱨᱤᱧ ᱠᱟᱛᱮ ᱚᱱᱞᱟᱭᱤᱱ ᱛᱮᱧ ᱠᱤᱨᱤᱧ ᱠᱮᱫ ᱜᱮ ᱟᱫᱚ ᱡᱟᱦᱟᱸ ᱡᱟᱭᱜᱟ ᱨᱮᱧ ᱟᱠᱷᱨᱤᱧᱟ ᱮᱵᱟᱨ ᱚᱱᱟ ᱡᱟᱭᱜᱟ ᱨᱮ ᱤᱧ ᱠᱟᱥᱴᱚᱢᱟᱨ ᱫᱚᱨᱠᱟᱨ ᱛᱤᱧᱟᱹ ᱚᱸᱰᱮ ᱚᱱᱟ ᱡᱟᱭᱜᱟ ᱨᱮ ᱚᱱᱞᱟᱭᱤᱱ ᱛᱮᱜᱮ ᱞᱟᱦᱟ ᱛᱮ ᱤᱫᱤ ᱠᱟᱛᱮᱫ ᱦᱮᱱᱰ ᱠᱮᱥ ᱦᱩᱭᱩᱜᱼᱟ ᱦᱚᱸᱜᱼᱚ ᱱᱚᱝᱠᱟ ᱢᱤᱫᱴᱟᱝ ᱚᱱᱞᱟᱭᱤᱱ ᱛᱮ ᱠᱟᱹᱢᱤ ᱜᱟᱱᱚᱜᱼᱟ ᱟᱨ ᱡᱟᱦᱟᱸᱞᱮᱠᱟ ᱵᱚᱱ ᱧᱮᱞᱟ ᱡᱮ ᱚᱱᱞᱟᱭᱤᱱ ᱛᱮ ᱠᱷᱚᱵᱚᱨ ᱠᱚ ᱧᱮᱞ ᱦᱚᱸ ᱚᱱᱞᱟᱭᱤᱱ ᱛᱮᱜᱮ ᱡᱟᱦᱟᱸᱞᱮᱠᱟ ᱡᱮ ᱚᱱᱞᱟᱭᱤᱱ ᱨᱮᱱᱟᱜ ᱫᱚ ᱟᱹᱰᱤ ᱢᱟᱨᱟᱝ ᱯᱞᱟᱴ ᱯᱷᱨᱚᱢ ᱢᱮᱱᱫᱚ ᱜᱟᱱᱚᱜ ᱜᱮᱭᱟ ᱡᱚᱛᱚᱱᱟᱜ ᱡᱤᱱᱤᱥ ᱚᱰᱟᱨ ᱠᱷᱚᱱ ᱮᱦᱚᱵ ᱠᱟᱛᱮ ᱚᱱᱞᱟᱭᱤᱱ ᱠᱟᱹᱢᱤ ᱠᱟᱹᱥᱱᱤ ᱥᱚᱵᱠᱤᱪᱷᱩ ᱜᱮ